ᱚᱱᱠᱟ ᱜᱮ ᱜᱟᱛᱮᱠᱚ ᱥᱟᱶᱛᱮ ᱚᱱᱠᱟ ᱯᱟᱭᱨᱟᱜ ᱞᱮ ᱪᱟᱞᱟᱜᱼᱟ ᱛᱳ ᱚᱸᱰᱮ ᱫᱤᱱᱜᱮ ᱯᱟᱭᱨᱟ ᱯᱟᱭᱨᱟᱛᱮ ᱠᱷᱟᱱ ᱪᱮᱠᱟᱛᱮ ᱰᱮᱲ ᱜᱷᱚᱱᱴᱟ ᱫᱩ ᱜᱷᱚᱱᱴᱟ ᱡᱚᱵᱮ ᱟᱞᱮ ᱯᱟᱭᱨᱟᱜ ᱟᱞᱮ ᱚᱱᱠᱟ ᱚᱱᱠᱟᱛᱮ ᱪᱮᱫ ᱦᱩᱭᱮᱱᱟ ᱟᱨ ᱚᱱᱠᱟ ᱜᱮ ᱯᱟᱭᱨᱟ ᱯᱟᱭᱨᱟ ᱛᱮ ᱦᱟᱱᱟ ᱯᱟᱨᱚᱢ ᱱᱚᱣᱟ ᱟᱲᱮ ᱞᱮ ᱯᱟᱨᱚᱢᱚᱜ ᱟᱞᱮ ᱛᱳ ᱚᱱᱠᱟ ᱜᱮ ᱢᱤᱫᱴᱤᱡ ᱦᱚᱲ ᱵᱟᱝ ᱵᱟᱲᱟᱭ ᱛᱟᱦᱮᱱᱚᱜᱼᱟ ᱛᱳ ᱰᱩᱵᱩᱡᱚᱜ ᱠᱟᱱ ᱛᱟᱦᱮᱱᱚᱜᱼᱟ ᱜᱷᱟᱴ ᱨᱮ ᱚᱱᱠᱟ ᱚᱱᱠᱟᱛᱮ ᱪᱮᱫ ᱞᱮᱠᱟ ᱪᱚᱭ ᱪᱟᱞᱟᱣ ᱮᱱᱟ ᱛᱳ ᱩᱱᱤ ᱯᱟᱭᱨᱟ ᱥᱮᱱ ᱥᱮᱱ ᱠᱟᱛᱮᱫ ᱩᱱᱤᱢ ᱵᱟᱧᱪᱟᱣ ᱠᱟᱫᱮᱭᱟ ᱚᱱᱠᱟᱛᱮ ᱥᱟᱵ ᱠᱟᱛᱮᱫᱤᱧ ᱩᱰᱩᱠ ᱠᱟᱫᱮᱭᱟ ᱟᱪᱪᱷᱟ ᱫᱤᱱ ᱜᱮ ᱯᱟᱭᱨᱟ ᱦᱚᱲ ᱫᱚ ᱵᱟᱲᱟᱭ ᱦᱚᱲ ᱫᱚ ᱪᱮᱫ ᱫᱤᱠᱟᱹᱛᱦᱚᱸ ᱵᱟᱹᱱᱩᱜ ᱛᱟᱦᱮᱸ ᱠᱟᱱᱟ ᱴᱷᱤᱠ ᱜᱮᱭᱟ